ᱟᱵᱚ ᱥᱟᱱᱛᱟᱲ ᱢᱚᱫᱽᱫᱷᱮ ᱨᱮ ᱞᱟᱠᱪᱟᱨ ᱫᱚ ᱦᱩᱭᱩᱜ ᱠᱟᱱᱟ ᱡᱮᱢᱚᱱ ᱫᱤᱠᱩ ᱠᱚ ᱢᱟᱱᱮ ᱫᱤᱠᱩ ᱯᱩᱡᱟᱹ ᱡᱚᱠᱷᱚᱱ ᱦᱩᱭᱩᱜᱼᱟ ᱛᱚᱠᱷᱚᱱ ᱫᱚ ᱩᱱᱠᱩ ᱫᱚ ᱟᱞᱯᱚᱱᱟᱭᱟᱠᱚ ᱠᱩᱲᱤ ᱦᱚᱯᱚᱱ ᱠᱚ ᱪᱟᱞᱟᱜᱼᱟ ᱟᱞᱯᱚᱱᱟ ᱠᱟᱛᱮ ᱛᱟᱨᱯᱚᱨᱮ ᱯᱩᱡᱟᱹᱭᱟᱠᱚ ᱠᱤᱱᱛᱩ ᱦᱚᱲ ᱢᱚᱫᱽᱫᱷᱮ ᱨᱮᱫᱚ ᱢᱟᱱᱮ ᱦᱚᱲ ᱨᱮᱫᱚ ᱚᱱᱟ ᱫᱚ ᱵᱟᱝ ᱦᱩᱭᱩᱜᱼᱟ ᱢᱟᱱᱮ ᱦᱚᱲ ᱫᱚ ᱦᱩᱭᱩᱜ ᱠᱟᱱᱟ ᱡᱟᱦᱮᱨ ᱛᱷᱟᱱ ᱡᱚᱠᱷᱚᱱ ᱦᱩᱰᱤ ᱯᱩᱡᱟᱹ ᱦᱩᱭᱩᱜᱼᱟ ᱵᱟᱦᱟ ᱦᱩᱭᱩᱜᱼᱟ ᱩᱱ ᱥᱚᱢᱚᱭ ᱫᱚ ᱠᱚᱲᱟ ᱦᱚᱲ ᱫᱚ ᱦᱩᱭᱩᱜ ᱠᱟᱱᱟ ᱡᱟᱦᱮᱨ ᱛᱮᱠᱚ ᱪᱟᱞᱟᱜᱼᱟ ᱡᱟᱦᱮᱨ ᱛᱷᱟᱱ ᱢᱟᱹᱡᱷᱤ ᱛᱷᱟᱱ ᱥᱟᱯᱷᱟᱭᱟᱠᱚ ᱚᱱᱟ ᱠᱚᱨᱮ ᱜᱚᱴᱟ ᱯᱩᱨᱟᱹ ᱠᱚ ᱡᱩᱫᱤ ᱚᱱᱟ ᱠᱚᱨᱮ ᱜᱟᱪᱟᱲ ᱠᱚᱜᱼᱟ ᱛᱚ ᱛᱚ ᱢᱟᱱᱮ ᱚᱱᱟ ᱠᱚ ᱥᱟᱯᱷᱟᱭ ᱦᱩᱭᱩᱜᱼᱟ ᱥᱟᱯᱷᱟ ᱠᱟᱛᱮ ᱢᱚᱡᱽ ᱜᱮ ᱦᱮᱸ ᱥᱟᱯᱷᱟᱭᱟᱠᱚ ᱛᱟᱨᱯᱚᱨᱮ ᱠᱩᱲᱤ ᱦᱚᱲ ᱫᱚ ᱚᱲᱟᱜ ᱨᱮ ᱜᱩᱨᱤᱡᱟᱠᱚ ᱚᱲᱟᱜ ᱠᱚ ᱨᱟᱪᱟ ᱠᱚ ᱛᱟᱨᱯᱚᱨᱮ ᱡᱚᱠᱷᱚᱱ ᱚᱸᱰᱮ ᱮᱱᱮᱡ ᱥᱟᱯᱲᱟᱣ ᱪᱟᱞᱟᱜ ᱦᱩᱭᱩᱜᱼᱟ ᱛᱚᱠᱷᱚᱱ ᱱᱟᱭᱠᱮ ᱵᱟᱵᱟ ᱩᱱᱤ ᱫᱚ ᱚᱸᱰᱮ ᱡᱟᱦᱮᱨ ᱛᱷᱟᱱ ᱨᱮ ᱯᱩᱡᱟᱹᱭᱟᱭ ᱯᱩᱡᱟᱹ ᱠᱟᱛᱮ ᱡᱚᱠᱷᱚᱱ ᱚᱲᱟᱜ ᱛᱮ ᱥᱮ ᱟᱫᱷᱚᱢ ᱡᱟᱭᱜᱟ ᱨᱮᱫᱚ ᱥᱚᱲᱮ ᱦᱩᱭᱩᱜᱼᱟ ᱢᱟᱱᱮ ᱡᱟᱦᱮᱨ ᱛᱷᱟᱱ ᱞᱮ ᱥᱮᱱ ᱠᱟᱛᱮ ᱯᱟᱣᱲᱟ ᱥᱚᱲᱮ ᱯᱟᱣᱲᱟ ᱠᱚ ᱵᱚᱸᱜᱟ ᱠᱚᱣᱟ ᱛᱟᱨᱯᱚᱨᱮ ᱚᱱᱟ ᱥᱚᱲᱮ ᱦᱩᱭᱩᱜᱼᱟ ᱥᱚᱲᱮ ᱠᱚ ᱡᱚᱢ ᱵᱟᱲᱟ ᱠᱟᱛᱮ ᱛᱟᱨᱯᱚᱨᱮ ᱫᱚ ᱮᱱᱮᱡ ᱦᱩᱭᱩᱜᱼᱟ ᱮᱱᱮᱡ ᱵᱟᱲᱟᱢ ᱢᱚᱠᱚᱧ ᱮᱱᱟ ᱛᱟᱨᱯᱚᱨᱮ ᱚᱲᱟᱜ ᱦᱮᱡ ᱠᱟᱛᱮ ᱫᱚ ᱱᱟᱭᱠᱮ ᱵᱟᱵᱟ ᱡᱚᱛᱚ ᱦᱚᱲᱟᱜ ᱚᱲᱟᱜ ᱨᱮ ᱚᱲᱟᱜ ᱚᱲᱟᱜ ᱮ ᱪᱟᱞᱟᱜᱼᱟ ᱛᱟᱨᱯᱚᱨᱮ ᱴᱷᱤᱞᱤ ᱨᱮ ᱫᱟᱜ ᱛᱟᱨᱯᱚᱨᱮ ᱦᱟᱴᱟᱜ ᱨᱮ ᱵᱟᱦᱟ ᱚᱱᱟ ᱛᱟᱦᱮᱱ ᱛᱟᱭᱟ ᱩᱱᱤ ᱢᱤᱫᱴᱟᱝ ᱟᱨ ᱟᱡ ᱨᱮᱱ ᱥᱚᱝᱜᱮ ᱱᱟᱭᱠᱮ ᱵᱟᱵᱟ ᱨᱮᱱ ᱥᱚᱝᱜᱮ ᱩᱱᱤ ᱛᱟᱦᱮᱱᱟ ᱩᱱᱤ ᱫᱚ ᱢᱟᱱᱮ ᱠᱟᱸᱰᱟ ᱨᱮ ᱫᱟᱜ ᱱᱟᱭᱠᱮ ᱵᱟᱵᱟ ᱩᱱᱤ ᱫᱚᱭ ᱛᱟᱦᱮᱱᱟ ᱞᱚᱴᱟ ᱨᱮ ᱫᱟᱜ ᱛᱟᱦᱮᱱ ᱛᱟᱦᱮᱸ ᱵᱟᱦᱟ ᱛᱟᱨᱯᱚᱨᱮ ᱚᱲᱟᱜ ᱚᱲᱟᱜ ᱪᱟᱞᱟᱣ ᱠᱟᱛᱮ ᱩᱱᱤ ᱫᱟᱜ ᱛᱮ ᱥᱩᱱᱩᱢ ᱛᱮ ᱩᱱᱤ ᱟᱹᱨᱩᱵ ᱥᱟᱯᱷᱟ ᱠᱟᱛᱮ ᱚᱱᱟ ᱵᱟᱦᱟ ᱟᱛᱟᱝ ᱦᱩᱭᱩᱜᱼᱟ ᱛᱟᱨᱯᱚᱨᱮ ᱚᱱᱟ ᱡᱮᱢᱚᱱ ᱚᱱᱟ ᱵᱟᱦᱟ ᱦᱟᱛ ᱠᱟᱛᱮ ᱡᱮᱢᱚᱱ ᱢᱚᱡᱽ ᱵᱚᱱ ᱛᱟᱦᱮᱱ ᱦᱟᱯᱟᱭ ᱵᱚᱱ ᱛᱟᱦᱮᱱ ᱚᱲᱟᱜ ᱨᱮ ᱡᱮᱢᱚᱱ ᱨᱳᱜᱽ ᱟᱡᱟᱨ ᱵᱟᱝ ᱦᱩᱭᱩᱜ ᱚᱱᱟ ᱠᱷᱟᱹᱛᱤᱨ ᱛᱮ ᱚᱱᱟ ᱵᱟᱦᱟ ᱫᱚ ᱟᱛᱟᱝ ᱦᱩᱭᱩᱜᱼᱟ ᱢᱟᱱᱮ ᱥᱟᱹᱜᱩᱱ ᱵᱟᱦᱟ